ᱥᱤᱜᱤᱞ ᱦᱟᱹᱠᱩ ᱥᱟᱵ ᱥᱟᱸᱜᱷᱟᱨ ᱢᱮᱱ ᱛᱮᱫᱚ ᱤᱧᱫᱩᱧ ᱢᱚᱱᱮᱭᱟ ᱡᱟᱦᱟᱸᱭ ᱡᱟᱦᱟᱸᱭ ᱡᱮᱞᱮ ᱦᱟᱹᱠᱩ ᱥᱟᱵ ᱠᱚ ᱪᱟᱞᱟᱜᱼᱟ ᱩᱱᱠᱩ ᱫᱚ ᱟᱹᱰᱤ ᱥᱟᱺᱜᱤᱧ ᱛᱮ ᱦᱟᱹᱠᱩ ᱥᱟᱵ ᱠᱚ ᱪᱟᱞᱟᱜᱼᱟ ᱱᱟᱹᱣᱠᱟᱹ ᱨᱮ ᱠᱤᱢᱵᱟ ᱡᱟᱱᱛᱤᱨᱤᱠ ᱨᱮ ᱫᱮᱡ ᱠᱟᱛᱮᱫ ᱟᱨ ᱚᱱᱟ ᱥᱟᱶᱛᱮ ᱟᱠᱚᱣᱟᱜ ᱥᱚᱨᱚᱧᱡᱟᱢ ᱦᱚᱸᱠᱚ ᱤᱫᱤ ᱛᱚᱨᱟᱭᱟ ᱦᱮᱸ ᱡᱟᱦᱟᱸ ᱫᱚ ᱡᱷᱟᱹᱞᱤ ᱠᱷᱮᱪᱟ ᱵᱟᱹᱲᱥᱤ ᱟᱨᱚ ᱟᱭᱢᱟ ᱨᱚᱠᱚᱢ ᱟᱨ ᱚᱱᱟᱠᱚ ᱥᱟᱵ ᱠᱟᱛᱮᱫ ᱜᱮ ᱟᱭᱢᱟ ᱟᱭᱢᱟ ᱦᱟᱹᱠᱩ ᱠᱚ ᱥᱟᱵ ᱠᱚᱣᱟ ᱟᱨ ᱡᱚᱠᱷᱚᱱ ᱠᱚ ᱪᱟᱞᱟᱜᱼᱟ ᱛᱚᱠᱷᱚᱱ ᱫᱚ ᱡᱟᱦᱟᱱᱟᱜ ᱦᱚᱨᱟᱢ ᱠᱚ ᱢᱮᱱ ᱛᱚᱨᱟᱭᱟ ᱡᱟᱛᱮ ᱪᱟᱞᱟᱜ ᱡᱚᱠᱷᱚᱡ ᱦᱚᱨ ᱵᱤᱨ ᱨᱮ ᱵᱩᱜᱤ ᱵᱟᱹᱲᱤᱡ ᱠᱚ ᱵᱟᱝ ᱦᱩᱭᱩᱜ ᱛᱟᱞᱮ ᱢᱟ ᱢᱚᱡᱽ ᱛᱮᱞᱮ ᱪᱟᱞᱟᱜ ᱢᱟ ᱢᱚᱡᱽ ᱛᱮᱞᱮ ᱦᱤᱡᱩᱜ ᱢᱟ ᱚᱱᱟ ᱠᱚ ᱠᱚ ᱢᱮᱱᱟ ᱟᱨ ᱢᱤᱫ ᱦᱚᱲ ᱢᱤᱫ ᱦᱚᱲ ᱟᱨ ᱢᱤᱫ ᱦᱚᱲ ᱩᱛᱱᱟᱹᱣ ᱞᱟᱹᱜᱤᱫᱛᱮ ᱦᱟᱠᱳ ᱥᱟᱵ ᱚᱠᱛᱚ ᱨᱮᱫᱚ ᱟᱭᱢᱟ ᱠᱤᱪᱷᱩ ᱜᱮᱠᱚ ᱢᱮᱱᱟ ᱢᱮᱱᱠᱷᱟᱱ ᱤᱧᱫᱚ ᱵᱟᱹᱧ ᱟᱸᱡᱚᱢ ᱵᱟᱲᱟ ᱟᱠᱟᱫᱟ ᱥᱮᱫᱟᱭ ᱵᱩᱰᱤᱜᱚ ᱛᱟᱠᱚ ᱤᱧ ᱦᱟᱲᱟᱢᱵᱟ ᱛᱟᱠᱚ ᱟᱭᱢᱟ ᱨᱚᱠᱚᱢ ᱜᱮ ᱥᱞᱳᱜᱟᱱ ᱠᱚ ᱠᱤᱢᱵᱟ ᱥᱮᱨᱮᱧ ᱠᱚᱦᱚᱸ ᱠᱚ ᱥᱮᱨᱮᱧ ᱜᱮᱭᱟ ᱟᱫᱚ ᱤᱧᱫᱚ ᱚᱱᱟ ᱠᱚᱫᱚ ᱵᱟᱹᱧ ᱵᱟᱲᱟᱭᱟ ᱟᱨ ᱮᱢᱱᱤ ᱨᱮᱦᱚᱸ ᱦᱟᱹᱠᱩ ᱥᱟᱵ ᱫᱚ ᱧᱮᱞ ᱫᱚᱧ ᱧᱮᱞ ᱟᱠᱟᱫ ᱠᱚᱣᱟ ᱟᱨ ᱤᱧᱫᱚ ᱥᱮᱨᱮᱧ ᱫᱚ ᱵᱟᱹᱧ ᱥᱮᱨᱮᱧ ᱵᱟᱲᱟ ᱟᱠᱟᱫᱟ ᱠᱤᱢᱵᱟ ᱥᱞᱳᱜᱟᱱ ᱦᱚᱸ ᱵᱟᱹᱧ ᱥᱞᱳᱜᱟᱱ ᱟᱠᱟᱫᱟ